ᱚᱠᱚᱭᱮᱢ ᱢᱮᱱᱮᱜᱼᱟ ᱚᱦᱚᱸ ᱟᱪᱷᱟ ᱟᱢᱟᱜ ᱫᱚᱠᱟᱱ ᱧᱮᱞᱛᱮ ᱤᱧᱢᱟ ᱚᱸᱰᱮ ᱦᱚᱨ ᱛᱤᱧ ᱯᱟᱨᱚᱢᱚᱜ ᱠᱟᱱ ᱛᱮᱦᱮᱱ ᱦᱚᱨ ᱨᱮ ᱚᱸᱰᱮ ᱪᱟᱞᱟᱜ ᱪᱟᱞᱟᱜ ᱛᱩᱞᱩᱡ ᱛᱮ ᱢᱤᱫᱴᱟᱝ ᱪᱟᱭ ᱫᱚᱠᱟᱱᱮᱧ ᱧᱮᱞ ᱠᱮᱫ ᱛᱟᱢᱟ ᱟᱹᱰᱤ ᱱᱟᱯᱟᱭᱮᱢ ᱥᱟᱡᱟᱣ ᱟᱠᱟᱜᱼᱟ ᱟᱫᱚ ᱚᱱᱟ ᱫᱚ ᱟᱢᱟᱜ ᱫᱚᱠᱟᱱ ᱜᱮ ᱦᱚᱸ ᱦᱚᱸ ᱟᱫᱚ ᱪᱮᱫ ᱮᱢ ᱧᱩᱛᱩᱢ ᱟᱠᱟᱜᱼᱟ ᱚᱱᱟ ᱫᱚᱠᱟᱱ ᱨᱮᱭᱟᱜ ᱧᱩᱛᱩᱢ ᱫᱚ ᱚᱲᱟᱜ ᱠᱚᱢᱟ ᱟᱹᱰᱤ ᱥᱟᱡᱟᱣ ᱠᱟᱱᱟ ᱥᱚᱨᱮᱱ ᱪᱟᱭ ᱫᱚᱠᱟᱱ ᱟᱨ ᱦᱚᱲᱢᱟ ᱟᱹᱰᱤ ᱵᱷᱤᱲ ᱜᱮᱧ ᱧᱮᱞ ᱮᱫ ᱠᱚᱣᱟ ᱟᱫᱚ ᱟᱹᱰᱤ ᱵᱷᱤᱲ ᱵᱷᱟᱲ ᱜᱮᱠᱚ ᱛᱟᱦᱮᱱᱟ ᱟᱨ ᱚᱱᱠᱟ ᱛᱤᱱᱟᱹᱜ ᱵᱷᱮᱨᱟᱭᱴᱤ ᱪᱟᱭ ᱛᱤᱱᱟᱹᱜ ᱯᱨᱚᱠᱟᱨᱟᱜ ᱪᱟᱭᱮᱢ ᱵᱮᱱᱟᱣᱟ ᱚᱱᱠᱟ ᱫᱚ ᱟᱨ ᱜᱟᱯᱟ ᱥᱮᱫ ᱜᱮ ᱜᱟᱯᱟ ᱢᱮᱭᱟᱧ ᱥᱮᱫ ᱚᱱᱟᱠ ᱛᱮᱱᱟᱧ ᱨᱩᱭᱟᱹᱲᱟ ᱟᱨ ᱪᱟᱧ ᱧᱩ ᱛᱟᱨᱟᱭᱟ ᱪᱮᱫ ᱞᱮᱠᱟ ᱟᱨ ᱟᱹᱰᱤ ᱵᱷᱤᱲ ᱵᱷᱟᱲ ᱜᱮᱭᱟ ᱟᱢᱟᱜ ᱚᱱᱟ ᱪᱟᱭ ᱫᱚᱠᱟᱱ ᱨᱮᱢᱟ ᱟᱫᱚ ᱪᱮᱫ ᱟᱫᱚ ᱚᱱᱟ ᱜᱮ ᱪᱮᱫ ᱞᱮᱠᱟ ᱚᱱᱟ ᱚᱱᱟ ᱪᱮᱫ ᱪᱮᱫ ᱞᱮᱠᱟ ᱚᱱᱟ ᱫᱮᱥᱤ ᱜᱟᱹᱭ ᱛᱳᱣᱟ ᱛᱮᱢ ᱵᱮᱱᱟᱣᱟ ᱥᱮ ᱟᱹᱢᱩᱞ ᱮᱥᱯᱨᱮ ᱯᱟᱸᱪ ᱨᱩᱯᱭᱟ ᱠᱟᱯ ᱴᱷᱤᱠ ᱜᱮᱭᱟ ᱤᱧᱢᱟ ᱱᱟᱦᱟᱸᱜ ᱚᱱᱠᱟᱛᱮᱧ ᱪᱟᱞᱟᱜ ᱠᱟᱱᱟ ᱜᱟᱯᱟ ᱡᱩᱫᱤᱧ ᱥᱚᱢᱚᱭᱚᱜᱼᱟ ᱤᱧ ᱦᱤᱡᱩᱜᱼᱟ ᱱᱟᱦᱟᱸᱜ ᱟᱨ ᱚᱱᱠᱟ ᱫᱚ ᱱᱟᱣᱟ ᱯᱮᱲᱟ ᱠᱚᱞᱮ ᱪᱟᱞᱟᱣ ᱠᱟᱱᱟ ᱱᱟᱣᱟ ᱯᱮᱲᱟ ᱟᱨ ᱢᱟᱱᱮ ᱵᱟᱹᱦᱩ ᱧᱮᱧᱮᱞ ᱵᱟᱹᱦᱩ ᱧᱮᱧᱮᱞ ᱟᱫᱚ ᱚᱱᱠᱟᱛᱮ ᱟᱹᱰᱤ ᱱᱟᱯᱟᱭ ᱪᱟ ᱫᱚᱠᱟᱱ ᱞᱮ ᱧᱮ ᱠᱮᱫ ᱠᱷᱟᱱ ᱠᱷᱟᱹᱛᱤᱨ ᱜᱮ ᱟᱞᱮ ᱫᱚᱞᱮ ᱢᱮᱱᱮᱜᱼᱟ ᱚᱠᱚᱭ ᱛᱤᱨᱞᱟᱹ ᱦᱚᱯᱚᱱᱮ ᱪᱟᱭ ᱫᱚᱠᱟᱱ ᱟᱠᱟᱜᱼᱟ ᱚᱱᱟ ᱠᱷᱟᱹᱛᱤᱨ ᱟᱞᱮ ᱩᱭᱦᱟᱹᱨ ᱵᱟᱲᱟ ᱠᱮᱜᱼᱟ ᱱᱚᱰᱮᱢᱟ ᱟᱵᱚᱭᱤᱡ ᱛᱤᱨᱞᱟᱹ ᱦᱚᱯᱚᱱᱮ ᱪᱟᱭ ᱫᱚᱠᱟᱱ ᱟᱠᱟᱜᱼᱟ ᱟᱫᱚ ᱵᱚᱱ ᱧᱩ ᱛᱚᱨᱟᱭᱟ ᱜᱟᱯᱟ ᱫᱚ ᱦᱳᱭ ᱚᱱᱮ ᱪᱟᱭ ᱟᱹᱠᱷᱨᱤᱧ ᱛᱮ ᱚᱱᱠᱟ ᱢᱟ ᱱᱟᱦᱟᱸᱜ ᱠᱚ ᱢᱮᱱᱟ ᱡᱮ ᱵᱷᱟᱨᱚᱛ ᱨᱤᱱᱤᱡ ᱯᱨᱚᱫᱷᱟᱱ ᱢᱚᱱᱛᱨᱤ ᱩᱱᱤ ᱪᱟᱭᱜᱮ ᱫᱚᱠᱟᱱ ᱛᱟᱦᱮᱸᱜᱼᱮ ᱟᱫᱚ ᱚᱱᱟ ᱩᱭᱦᱟᱹᱨ ᱛᱮ ᱪᱟᱭᱮᱢ ᱫᱚᱠᱟᱜᱼᱟ ᱥᱮ ᱪᱮᱫ ᱞᱮᱠᱟ